ᱦᱮᱸ ᱵᱚᱞᱤᱣᱩᱰ ᱴᱚᱞᱤᱣᱩᱰ ᱫᱚ ᱵᱷᱟᱨᱚᱛ ᱨᱮᱭᱟᱜ ᱡᱚᱛᱚ ᱠᱷᱚᱱ ᱢᱟᱨᱟᱝ ᱢᱮᱱᱛᱮ ᱮᱥᱮᱨ ᱟᱠᱟᱱᱟ ᱤᱧ ᱟᱭᱢᱟ ᱪᱚᱞᱚᱛ ᱪᱤᱛᱟᱹᱨ ᱠᱚᱧ ᱧᱮᱞ ᱟᱠᱟᱫ ᱜᱮᱭᱟ ᱛᱚᱵᱮ ᱟᱵᱚ ᱥᱟᱱᱛᱟᱲ ᱪᱚᱞᱚᱛ ᱪᱤᱛᱟᱹᱨ ᱠᱚᱨᱮ ᱫᱚ ᱟᱵᱚᱣᱟᱜ ᱯᱟᱹᱧᱪᱤ ᱯᱟᱨᱦᱟᱲ ᱥᱮ ᱟᱵᱚ ᱥᱮᱫᱟᱭ ᱠᱷᱚᱱ ᱠᱚ ᱵᱮᱵᱚᱦᱟᱨ ᱟᱹᱜᱩ ᱟᱠᱟᱫ ᱢᱤᱫ ᱵᱟᱨ ᱡᱤᱱᱤᱥ ᱡᱟᱦᱟᱸ ᱟᱫᱚᱜ ᱠᱟᱱ ᱚᱱᱠᱟᱱ ᱡᱤᱱᱤᱥ ᱠᱚᱦᱚᱸ ᱡᱮᱢᱚᱱ ᱟᱜᱥᱟᱨ ᱠᱚ ᱠᱟᱹᱯᱤ ᱠᱚ ᱚᱱᱟ ᱠᱚᱦᱚᱸ ᱵᱮᱵᱷᱟᱨ ᱤᱫᱤ ᱞᱮᱠᱷᱟᱱ ᱱᱟᱯᱟᱭᱚᱜᱼᱟ ᱤᱧᱟᱹᱜ ᱦᱩᱫᱤᱥ ᱛᱮ ᱟᱨ ᱡᱮᱢᱚᱱ ᱡᱟᱦᱟᱸ ᱠᱚᱨᱮ ᱟᱵᱚ ᱟᱹᱛᱩ ᱚᱲᱟᱜ ᱨᱮ ᱠᱟᱹᱢᱤ ᱠᱟᱹᱥᱱᱤ ᱟᱯᱟᱥᱩᱞᱩᱜ ᱡᱚᱝ ᱡᱟᱦᱟᱸ ᱠᱟᱹᱢᱤ ᱦᱚᱨᱟ ᱠᱚᱨᱮᱫ ᱞᱟᱜᱟᱣ ᱟᱹᱜᱩᱭᱮᱫ ᱛᱟᱦᱮᱸ ᱠᱟᱱᱟᱠᱚ ᱡᱮᱢᱚᱱ ᱦᱩᱲᱩ ᱵᱟᱸᱫᱤ ᱨᱮ ᱚᱠᱟ ᱫᱚ ᱟᱲᱟᱥ ᱠᱟᱱᱟ ᱚᱠᱟ ᱫᱚ ᱠᱷᱟᱹᱲᱪᱟᱹᱲᱤ ᱠᱟᱱᱟ ᱚᱠᱟ ᱫᱚ ᱜᱩᱰᱱᱟᱹ ᱠᱟᱱᱟ ᱱᱚᱜᱼᱚ ᱱᱚᱝᱠᱟᱱᱟᱜ ᱠᱚᱦᱚᱸ ᱢᱤᱫ ᱵᱟᱨ ᱪᱤᱛᱟᱹᱨ ᱠᱚ ᱥᱟᱵ ᱛᱤᱭᱳᱜ ᱞᱮᱠᱷᱟᱱ ᱟᱹᱰᱤ ᱱᱟᱯᱟᱭᱚᱜᱼᱟ ᱪᱚᱞᱚᱛ ᱪᱤᱛᱟᱹᱨ ᱛᱮᱦᱚᱸ ᱟᱹᱰᱤᱜᱟᱱ ᱪᱮᱫᱚᱜ ᱛᱮᱭᱟᱜ ᱟᱵᱚ ᱦᱚᱲ ᱦᱚᱯᱚᱱ ᱠᱚᱠᱚ ᱧᱮᱞ ᱧᱟᱢᱟ ᱚᱱᱟᱛᱮ ᱟᱵᱚᱣᱟᱜ ᱢᱟᱨᱮ ᱥᱟᱯᱟᱯ ᱠᱚ ᱡᱟᱦᱟᱸ ᱟᱫᱚᱜ ᱠᱟᱱ ᱚᱱᱠᱟᱱᱟᱜ ᱦᱚᱸ ᱱᱚᱣᱟᱨᱮ ᱥᱮᱞᱮᱫ ᱤᱫᱤ ᱞᱮᱠᱷᱟᱱ ᱟᱹᱰᱤ ᱱᱟᱯᱟᱭᱚᱜᱼᱟ ᱤᱧᱟᱹᱜ ᱫᱤᱥ ᱦᱩᱫᱤᱥ ᱫᱚ ᱡᱮᱢᱚᱱ ᱟᱵᱚᱣᱟᱜ ᱱᱚᱣᱟ ᱥᱟᱱᱛᱟᱲᱤ ᱪᱚᱞᱚᱛ ᱪᱤᱛᱟᱹᱨ ᱦᱚᱸ ᱟᱜᱟᱢ ᱥᱮᱫ ᱟᱹᱰᱤ ᱞᱟᱦᱟ ᱤᱫᱤᱜ ᱛᱟᱵᱚᱱ ᱢᱟ ᱱᱚᱣᱟᱜᱮ ᱱᱚᱣᱟ ᱪᱮᱛᱟᱱ ᱨᱮ ᱤᱧᱟᱹᱜ ᱩᱭᱦᱟᱹᱨ